ᱱᱤᱭᱟᱹ ᱵᱷᱟᱨᱚᱛ ᱫᱤᱥᱚᱢ ᱨᱮᱫᱚ ᱟᱹᱰᱤ ᱚᱠᱚᱡ ᱦᱚᱲ ᱨᱚᱲ ᱫᱤᱠᱩ ᱨᱚᱲ ᱢᱮᱱᱟᱜᱼᱟ ᱜᱤᱫᱽᱨᱟᱹ ᱠᱚ ᱯᱟᱲᱦᱟᱜ ᱠᱚ ᱪᱟᱞᱟᱜᱼᱟ ᱩᱱᱠᱩ ᱫᱤᱠᱩ ᱛᱮ ᱵᱟᱠᱚ ᱨᱚᱲ ᱫᱟᱲᱮᱜ ᱛᱮ ᱯᱟᱲᱦᱟᱜ ᱦᱚᱸ ᱠᱚ ᱵᱟᱹᱜᱤᱭᱫᱟ ᱦᱤᱱᱫᱤ ᱨᱚᱲ ᱵᱟᱝᱞᱟ ᱨᱚᱲ ᱱᱚᱛᱮ ᱠᱚᱰᱟ ᱨᱚᱲ ᱩᱲᱭᱟᱹ ᱨᱚᱲ ᱡᱚᱛᱚ ᱨᱚᱲ ᱵᱟᱠᱚ ᱵᱟᱲᱟᱭᱟ ᱪᱮᱫ ᱜᱮ ᱵᱟᱝᱠᱚ ᱵᱟᱠᱚ ᱵᱟᱲᱟᱭ ᱫᱟᱲᱮᱭᱟᱜᱼᱟ ᱚᱱᱟᱛᱮ ᱡᱚᱛᱚᱣᱟᱜ ᱨᱚᱲ ᱫᱚᱠᱟᱱ ᱫᱟᱱᱤᱢ ᱪᱟᱞᱟᱜ ᱨᱮᱦᱚᱸ ᱫᱤᱠᱩ ᱫᱚ ᱵᱟᱠᱚ ᱵᱩᱡᱷᱟᱹᱣ ᱫᱟᱲᱮᱭᱟᱜᱼᱟ ᱦᱚᱲ ᱛᱮᱢ ᱢᱮᱛᱟᱭᱟ ᱟᱨ ᱦᱚᱲ ᱫᱤᱠᱩ ᱦᱚᱸ ᱦᱚᱲ ᱦᱚᱸ ᱫᱤᱠᱩ ᱨᱚᱲ ᱫᱚ ᱵᱟᱠᱚ ᱵᱩᱡᱷᱟᱹᱣ ᱫᱟᱲᱮᱜᱼᱟ ᱚᱱᱟ ᱠᱷᱟᱹᱛᱤᱨ ᱛᱮ ᱱᱚᱣᱟ ᱪᱮᱫ ᱦᱚᱸ ᱜᱤᱫᱽᱨᱟᱹ ᱵᱟᱠᱚ ᱵᱩᱡᱽ ᱫᱟᱲᱮᱜ ᱛᱮ ᱤᱥᱠᱩᱞ ᱫᱚ ᱵᱟᱠᱚ ᱪᱟᱞᱟᱜ ᱠᱟᱱᱟ ᱵᱟᱹᱜᱤᱭ ᱫᱟᱠᱚ ᱦᱩᱭ ᱱᱟ